ᱤᱧᱟᱹᱜ ᱡᱤᱭᱚᱱ ᱨᱮ ᱟ ᱰᱤ ᱞᱮᱠᱟᱱ ᱟᱱᱟᱴ ᱮᱴᱠᱮᱴᱚᱬᱮ ᱥᱟᱢᱟᱝ ᱟᱠᱟᱱᱟ ᱚᱱᱟ ᱠᱚ ᱪᱮᱞᱮᱱᱡᱽ ᱨᱮ ᱥᱟᱢᱟᱝ ᱫᱟᱯᱲᱟᱢ ᱫᱚ ᱟᱹᱰᱤ ᱞᱟᱹᱠᱛᱤ ᱜᱮ ᱯᱟᱲᱟᱣ ᱢᱚᱱᱮ ᱠᱟᱛᱮ ᱡᱮ ᱞᱮᱠᱟ ᱢᱟᱫᱷᱭᱚᱢᱤᱠ ᱵᱤᱱᱤᱰ ᱮᱢ ᱞᱟᱦᱟ ᱨᱮᱜᱮ ᱤᱧᱟᱹᱜ ᱡᱟᱸᱜᱟ ᱫᱚ ᱯᱷᱩᱴᱵᱚᱞ ᱠᱷᱮᱞᱳᱰ ᱪᱟᱞᱟᱣ ᱠᱟᱛᱮᱜ ᱨᱟᱹᱯᱩᱫ ᱞᱮᱱ ᱛᱤᱧᱟᱹ ᱢᱤᱫ ᱢᱟᱥ ᱞᱟᱦᱟ ᱨᱮ ᱰᱚᱠᱴᱚᱨ ᱴᱷᱮᱱ ᱪᱟᱞᱟᱣ ᱠᱟᱛᱮᱜ ᱵᱷᱟᱹᱜᱤ ᱞᱮᱠᱟ ᱵᱟᱝ ᱴᱤᱴᱢᱮᱱᱴ ᱠᱟᱛᱮᱜ ᱨᱮᱦᱚᱸ ᱤᱱᱠᱟᱹ ᱛᱮᱜᱮ ᱤᱧ ᱢᱟᱫᱷᱭᱚᱢᱤᱠ ᱵᱤᱱᱤᱰ ᱤᱧ ᱮᱢ ᱟᱠᱟᱫᱟ ᱮᱢᱚᱱᱠᱤ ᱟᱞᱮᱭᱟᱜ ᱰᱷᱤᱠᱩ ᱚᱱᱪᱚᱞ ᱨᱮ ᱤᱧ ᱯᱷᱟᱥᱴ ᱠᱞᱟᱥ ᱞᱮᱱᱟ ᱟᱨ ᱦᱚᱸ ᱤᱧᱟ ᱜ ᱱᱮᱴ ᱵᱤᱱᱤᱰ ᱮᱢ ᱞᱟᱦᱟ ᱨᱮ ᱤᱧᱟᱹᱜ ᱵᱟᱯᱞᱟ ᱵᱷᱟᱝᱜᱚᱞ ᱞᱮᱱ ᱛᱤᱧᱟᱹ ᱢᱚᱱᱮ ᱠᱮᱴᱮᱡ ᱠᱟᱛᱮᱜ ᱛᱤᱸᱜᱩ ᱠᱮᱴᱮᱡ ᱠᱟᱛᱮᱜ ᱱᱮᱴ ᱵᱤᱱᱤᱰ ᱤᱧ ᱮᱢ ᱞᱮᱫᱟ ᱟᱨ ᱱᱮᱴ ᱨᱮ ᱠᱚᱣᱟᱞᱤᱯᱷᱟᱭᱤᱝ ᱞᱤᱫᱤᱧ ᱡᱮ ᱟᱨ ᱮᱯᱷ ᱟᱛᱮᱜ